ᱦᱮᱸ ᱩᱛᱛᱚᱨ ᱫᱤᱱᱟᱡᱽᱯᱩᱨ ᱦᱚᱱᱚᱛ ᱨᱮᱭᱟᱜ ᱛᱷᱟᱱᱤᱭᱚ ᱥᱚᱨᱠᱟᱨ ᱟᱨ ᱨᱟᱡᱽᱟᱹᱨᱤ ᱜᱚᱲᱦᱚᱱ ᱠᱚᱫᱚ ᱢᱚᱡᱽᱜᱮ ᱢᱮᱱᱟᱜᱼᱟ ᱟᱨ ᱤᱧᱫᱚ ᱢᱚᱡᱽᱜᱤᱧ ᱵᱩᱡᱷᱟᱹᱣᱮᱫ ᱠᱟᱱᱟ ᱟᱨ ᱱᱚᱣᱟ ᱨᱮ ᱨᱟᱡᱽ ᱟᱹᱨᱤ ᱜᱚᱲᱦᱚᱱ ᱠᱚ ᱪᱟᱞᱟᱣᱮᱫ ᱠᱟᱱ ᱩᱱᱠᱩᱣᱟᱜ ᱥᱮ ᱩᱱᱤᱭᱟᱜ ᱵᱤᱫᱷᱟᱭᱚᱠ ᱟᱜ ᱧᱩᱛᱩᱢ ᱫᱚ ᱠᱨᱤᱥᱱᱚ ᱠᱚᱞᱞᱟᱱ ᱩᱱᱤᱦᱚᱸ ᱟᱹᱰᱤ ᱢᱚᱡᱽ ᱜᱮ ᱪᱟᱞᱟᱣ ᱵᱮᱱᱟᱣᱮᱫ ᱠᱟᱱᱟ ᱟᱨ ᱟᱨ ᱥᱮ ᱟᱨᱦᱚᱸ ᱦᱮᱱᱟᱜ ᱠᱚᱣᱟ ᱩᱱᱠᱩ ᱠᱚᱣᱟᱜ ᱧᱩᱛᱩᱢ ᱫᱚ ᱩᱱᱟᱹᱜ ᱜᱟᱱ ᱵᱟᱹᱱᱩᱜ ᱟᱱᱟᱝ ᱵᱟᱰᱟᱭ ᱨᱮ ᱢᱚᱡᱽ ᱜᱮᱠᱚ ᱪᱟᱞᱟᱣ ᱵᱮᱱᱟᱣᱮᱫ ᱠᱟᱱᱟ ᱪᱮᱫᱟᱜ ᱥᱮ ᱢᱚᱡᱽ ᱤᱧ ᱢᱮᱱᱫᱟ ᱨᱮᱸᱜᱮᱡ ᱚᱨᱮᱡ ᱦᱚᱲ ᱠᱤᱪᱨᱤᱪ ᱠᱷᱟᱹᱰᱩᱣᱟᱹᱜ ᱠᱚ ᱮᱢᱟᱠᱚ ᱠᱟᱱᱟ ᱨᱟᱺᱰᱤ ᱦᱚᱲ ᱠᱚ ᱞᱮᱰᱷᱟ ᱠᱩᱰᱷᱟᱹ ᱠᱚ ᱥᱟᱱᱟᱢ ᱠᱚ ᱧᱮᱞᱮᱫ ᱠᱚᱣᱟ ᱨᱟᱥᱛᱟ ᱜᱷᱟᱴ ᱠᱚ ᱡᱚᱛᱚ ᱠᱚ ᱵᱮᱱᱟᱣᱮᱫ ᱠᱟᱱᱟ ᱟᱥᱛᱮᱛᱮ ᱟᱨ ᱜᱤᱫᱽᱨᱟᱹ ᱯᱤᱫᱽᱨᱟᱹ ᱠᱚᱦᱚᱸ ᱵᱟᱠᱚ ᱚᱞᱚᱜ ᱯᱟᱲᱦᱟᱜ ᱫᱟᱲᱮᱭᱟᱜ ᱠᱟᱱᱟ ᱠᱟᱨᱚᱱ ᱠᱚᱥᱴᱚ ᱛᱮ ᱩᱱᱠᱩ ᱠᱚᱦᱚᱸ ᱠᱚ ᱯᱚᱭᱥᱟ ᱴᱟᱠᱟ ᱠᱚ ᱮᱢᱟ ᱠᱚ ᱠᱟᱱ ᱜᱮᱭᱟ ᱰᱟᱦᱟᱨ ᱠᱚᱦᱚᱸ ᱟᱞᱮ ᱱᱚᱣᱟ ᱨᱟᱥᱛᱟ ᱜᱷᱟᱴ ᱠᱚᱦᱚᱸ ᱢᱚᱡᱽ ᱜᱮ ᱱᱟᱯᱟᱭᱜᱮ ᱱᱤᱛᱚᱜ ᱫᱚᱠᱚ ᱵᱮᱱᱟᱣᱟᱠᱟᱫ ᱞᱮᱭᱟ ᱟᱨ ᱰᱟᱠᱛᱟᱨ ᱠᱚᱴᱷᱮᱡ ᱥᱮ ᱡᱟᱦᱟᱸ ᱦᱟᱥᱯᱯᱟᱛᱟᱞ ᱠᱚ ᱪᱟᱞᱟᱜ ᱫᱚ ᱩᱱᱟᱹᱜ ᱜᱟᱱ ᱦᱟᱨᱚᱱ ᱫᱚ ᱵᱟᱞᱮ ᱦᱩᱭᱩᱜᱚᱜ ᱠᱟᱱᱟ ᱜᱟᱺᱰᱤ ᱜᱷᱚᱲᱟ ᱠᱚ ᱡᱚᱛᱚᱜᱮ ᱤᱭᱟ ᱠᱚ ᱢᱮᱱᱟᱜᱼᱟ